ᱦᱮᱸ ᱞᱟᱹᱭ ᱢᱮ ᱵᱟᱹᱵᱩ ᱦᱮᱸ ᱦᱮᱸ ᱦᱮᱸ ᱦᱮᱸ ᱦᱮᱸ ᱟᱹᱣᱨᱤ ᱥᱟᱹᱛᱟᱹᱜᱼᱟ ᱮᱠᱷᱚᱱ ᱫᱚ ᱛᱷᱚᱲᱟ ᱮᱠᱷᱚᱱ ᱵᱟᱹᱠᱤ ᱟᱫᱷ ᱜᱷᱚᱱᱴᱟ ᱜᱟᱱ ᱥᱚᱢᱚᱭ ᱯᱟᱪᱮᱫ ᱦᱟᱛᱟᱣᱟᱭ ᱟᱪᱪᱷᱟ ᱦᱮᱸ ᱟᱪᱪᱷᱟ ᱟᱪᱪᱷᱟ ᱢᱟᱹᱞᱤᱠ ᱜᱟᱹᱰᱤ ᱚᱱᱟ ᱟᱪᱪᱷᱟ ᱢᱟᱹᱞᱤᱠ ᱚᱸᱰᱮ ᱢᱮᱫᱽᱱᱤᱯᱩᱨ ᱛᱤᱱ ᱥᱚᱢᱚᱭ ᱥᱮᱴᱮᱨᱚᱜ ᱦᱩᱭᱩᱜᱼᱟ ᱟᱪᱪᱷᱟ ᱟᱪᱪᱷᱟ ᱱᱚᱜᱼᱚᱭ ᱱᱚᱰᱮ ᱦᱚᱸᱠᱚ ᱥᱟᱹᱛ ᱴᱷᱤᱠᱚᱜ ᱠᱟᱱᱟ ᱦᱟᱸᱜ ᱟᱫᱚ ᱱᱤᱛᱚᱜ ᱜᱮ ᱦᱟᱸᱜ ᱟᱲᱟᱜᱟ ᱜᱟᱹᱰᱤ ᱢᱤᱫ ᱜᱷᱟᱹᱲᱤ ᱠᱷᱟᱡ ᱜᱮ ᱦᱟᱸᱜ ᱟᱪᱪᱷᱟ ᱟᱪᱪᱷᱟ ᱟᱪᱪᱷᱟ ᱟᱪᱪᱷᱟ ᱱᱚᱜᱼᱚᱭ ᱜᱟᱹᱰᱤ ᱫᱚᱧ ᱛᱩᱫ ᱠᱮᱫᱟ ᱵᱟᱦᱨᱮ ᱥᱮᱫ ᱟᱫᱚ ᱛᱷᱚᱲᱟ ᱨᱟᱥᱛᱟ ᱡᱟᱢ ᱧᱚᱜ ᱜᱮᱛᱮ ᱮᱠᱴᱩ ᱢᱟᱱᱮ ᱴᱷᱤᱠ ᱥᱳᱞᱳ ᱧᱚᱜ ᱠᱟᱛᱤᱧ ᱪᱟᱞᱟᱜ ᱠᱟᱱᱟ ᱟᱪᱪᱷᱟ ᱟᱪᱪᱷᱟ ᱦᱮᱸ ᱱᱚᱣᱟ ᱡᱟᱢ ᱤᱧ ᱯᱟᱨᱚᱢ ᱞᱮᱠᱷᱟᱱ ᱜᱮ ᱦᱮᱸ ᱨᱳᱰ ᱛᱷᱚᱲᱟ ᱡᱟᱢ ᱧᱚᱜ ᱜᱮᱭᱟ ᱵᱟᱡᱟᱨ ᱨᱮ ᱵᱮᱥ ᱵᱮᱥ ᱟᱪᱪᱷᱟ ᱦᱮᱸ ᱥᱮᱱ ᱥᱮᱴᱮᱨ ᱞᱮᱱᱠᱷᱟᱱ ᱜᱮᱧ ᱱᱟᱦᱟᱜ ᱤᱧ ᱟᱢ ᱦᱮᱸ ᱚᱠᱟᱢ ᱞᱟᱹᱭ ᱠᱮᱫᱟ ᱚᱸᱰᱮ ᱫᱟᱠᱟ ᱠᱚᱫᱚ ᱮᱠᱷᱚᱱ ᱫᱚ ᱦᱟᱜ ᱱᱚᱸᱰᱮ ᱡᱟᱢ ᱠᱚᱧ ᱛᱟᱵ ᱵᱟᱲᱟ ᱞᱮᱜᱮ ᱦᱟᱜ ᱯᱷᱟᱠᱟ ᱨᱳᱰ ᱨᱤᱧ ᱪᱟᱞᱟᱜᱼᱟ ᱦᱳᱴᱮᱞ ᱠᱚ ᱦᱳᱴᱮᱞ ᱠᱚ ᱦᱟᱜ ᱤᱧ ᱡᱚᱢ ᱠᱮᱫ ᱦᱟᱜ ᱚᱱᱛᱮ ᱨᱮ ᱯᱷᱟᱸᱠᱟ ᱧᱚᱜ ᱥᱮᱫ ᱨᱮ ᱟᱪᱪᱷᱟ ᱦᱮᱸ

ᱟᱪᱪᱷᱟ ᱦᱮᱸ ᱟᱪᱪᱷᱟ ᱟᱪᱪᱷᱟ ᱵᱟᱹᱵᱩᱭ ᱢᱮᱱᱮᱫᱟ ᱟᱪᱪᱷᱟ ᱱᱚᱣᱟ ᱢᱟᱞᱫᱚ ᱚᱠᱟᱴᱟᱜ ᱜᱳᱰᱟᱣᱩᱱ ᱨᱮ ᱠᱷᱟᱹᱞᱤᱜᱼᱟ ᱦᱟᱜ ᱛᱤᱱᱟᱹᱜ ᱱᱟᱢᱵᱟᱨ ᱜᱳᱰᱟᱣᱩᱱ ᱨᱮ ᱟᱪᱪᱷᱟ ᱵᱮᱥ ᱴᱷᱤᱠ ᱜᱮᱭᱟ ᱦᱟᱜ ᱟᱫᱚ ᱱᱚᱜᱼᱚᱭ ᱜᱟᱹᱰᱤ ᱦᱟᱜ ᱱᱚᱜᱼᱚᱭ ᱤᱧ ᱛᱩᱫ ᱠᱮᱫᱟ ᱦᱟᱜ ᱟᱫᱚ ᱱᱤᱛᱚᱜ ᱫᱚ ᱦᱟᱜ ᱢᱤᱫ ᱜᱷᱟᱹᱲᱤᱡ ᱛᱷᱚᱲᱟᱧ ᱡᱚᱢ ᱵᱟᱲᱟ ᱞᱮᱜᱮ ᱯᱷᱟᱸᱠᱟᱨᱮ ᱟᱫᱚ ᱦᱟᱜ ᱮᱠᱫᱚᱢᱤᱧ ᱞᱟᱜᱟ ᱥᱮᱴᱮᱨᱜᱚᱫᱟ ᱢᱤᱫ ᱜᱷᱟᱹᱲᱤ ᱛᱮᱜᱮ ᱟᱫᱚ ᱤᱱᱠᱟ ᱜᱮ ᱦᱟᱜ ᱟᱢᱫᱚ ᱯᱷᱳᱱ ᱛᱮ ᱞᱟᱹᱭ ᱟᱠᱚᱢᱮ ᱡᱮ ᱱᱚᱝᱠᱟ ᱱᱚᱝᱠᱟ ᱛᱷᱚᱲᱟ ᱨᱳᱰ ᱡᱟᱢ ᱠᱷᱟᱹᱛᱤᱨ ᱛᱷᱚᱲᱟ ᱜᱟᱱ ᱫᱮᱨᱤᱜ ᱠᱟᱱᱟ ᱤᱱᱟᱹ ᱜᱮ ᱦᱟᱜ ᱟᱢᱫᱚ ᱠᱷᱚᱵᱚᱨ ᱫᱚ ᱦᱟᱜ ᱥᱮᱴᱮᱨ ᱟᱠᱚᱢ ᱟᱪᱪᱷᱟ ᱟᱪᱪᱷᱟ ᱤᱧ ᱦᱮᱸ ᱟᱪᱪᱷᱟ ᱴᱷᱤᱠ ᱜᱮᱭᱟ ᱦᱟᱜ ᱟᱱᱞᱳᱰ ᱞᱮᱱᱠᱷᱟᱱ ᱜᱮ ᱦᱟᱜ ᱟᱢ ᱦᱟᱜ ᱢᱤᱫ ᱫᱷᱟᱣ ᱦᱟᱜ ᱤᱧ ᱠᱷᱚᱵᱚᱨᱟᱢᱟ ᱟᱫᱚ ᱪᱮᱫ ᱞᱮᱠᱟ ᱪᱮᱫ ᱠᱚ ᱮᱴᱠᱮᱴᱚᱬᱮ ᱞᱟᱜᱟᱜ ᱦᱩᱭᱩᱜ ᱠᱟᱱᱟ ᱚᱱᱟ ᱠᱚ ᱥᱟᱱᱟᱢ ᱠᱷᱚᱵᱚᱨᱤᱧ ᱞᱟᱹᱭᱟᱢᱟ ᱦᱟᱜ ᱱᱤᱛᱚᱜ ᱫᱚ ᱯᱨᱟᱭ ᱦᱟᱜ ᱚᱨᱫᱷᱮᱠ ᱦᱚᱨ ᱜᱟᱱ ᱫᱚᱦᱟᱜ ᱤᱧ ᱠᱨᱚᱥ ᱤᱫᱤ ᱠᱮᱫᱟ ᱪᱟᱞᱟᱜ ᱠᱟᱹᱱᱟᱹᱧ ᱦᱟᱜ ᱥᱮᱴᱮᱨ ᱴᱷᱤᱠ ᱟᱠᱟᱱᱟᱹᱧ ᱦᱟᱜ ᱟᱨ ᱢᱤᱫ ᱜᱷᱟᱹᱲᱤ ᱠᱷᱟᱱ ᱜᱮ ᱦᱟᱜ ᱦᱮᱸ ᱚᱱᱟ ᱠᱚᱫᱚ ᱥᱟᱱᱟᱢ ᱜᱮᱧ ᱞᱟᱫᱮ ᱟᱠᱟᱫᱟ ᱦᱟᱜ ᱱᱤᱛᱚᱜ ᱫᱚ ᱟᱫᱚ ᱤᱧᱟᱹᱜ ᱵᱮᱥ ᱵᱮᱥ ᱚᱱᱟ ᱠᱚᱫᱚ ᱥᱟᱱᱟᱢ ᱜᱮᱧ ᱞᱟᱫᱮ ᱟᱠᱟᱫᱟ ᱟᱫᱚ ᱱᱤᱛᱳᱜ ᱦᱟᱜ ᱤᱧ ᱪᱟᱞᱟᱜ ᱠᱟᱱᱟ ᱦᱟᱜ ᱛᱤᱭᱚᱜ ᱴᱷᱤᱠᱮᱫᱟ ᱦᱟᱜ ᱟᱫᱚ ᱛᱤᱭᱚᱜ ᱵᱟᱲᱟ ᱠᱟᱛᱮᱫ ᱟᱱᱞᱳᱰ ᱞᱮᱜᱮ ᱟᱫᱚ ᱦᱟᱜ ᱤᱧ ᱠᱷᱚᱵᱚᱨ ᱟᱢᱟᱧ ᱦᱟᱜ ᱪᱮᱫ ᱠᱚ ᱢᱟᱞ ᱤᱫᱤ ᱨᱩᱣᱟᱹᱲ ᱦᱩᱭᱩᱜᱼᱟ ᱦᱟᱜ ᱪᱮ ᱡᱩᱫᱟᱹᱱᱟᱜ ᱢᱟᱞ ᱪᱮᱫ ᱠᱚ ᱞᱟᱫᱮᱭᱟ ᱦᱟᱜ ᱵᱮᱥ ᱛᱟᱦᱞᱮ ᱦᱮᱸ ᱱᱤᱛᱳᱜ ᱫᱚ ᱜᱟᱹᱰᱤ ᱜᱟᱹᱰᱤᱧ ᱦᱮᱸ ᱟᱪᱪᱷᱟ ᱟᱪᱪᱷᱟ ᱴᱷᱤᱠ ᱜᱮᱭᱟ ᱦᱮᱸ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱦᱮᱸ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ